ᱟᱞᱮ ᱢᱤᱫᱴᱟᱱ ᱠᱮᱵᱽ ᱞᱮ ᱵᱩᱠ ᱞᱟᱹᱜᱤᱫ ᱚᱱᱟᱛᱮ ᱟᱢ ᱴᱷᱮᱱ ᱱᱤᱭᱟᱹᱜᱮ ᱠᱩᱠᱞᱤ ᱛᱮᱱᱟᱜ ᱛᱟᱦᱮᱸ ᱠᱟᱱᱟ ᱡᱮ ᱟᱢ ᱱᱚᱣᱟ ᱵᱩᱠ ᱞᱟᱹᱜᱤᱫᱛᱮ ᱛᱤᱱᱟᱹᱜ ᱠᱟᱹᱣᱰᱤᱢ ᱦᱟᱛᱟᱣᱫᱟ ᱥᱮ ᱡᱟᱦᱟᱭ ᱴᱷᱮᱱ ᱟᱞᱮ ᱞᱮ ᱟᱨ ᱢᱤᱫ ᱴᱷᱮᱱ ᱞᱮ ᱧᱮᱞ ᱞᱮᱫᱟ ᱩᱱᱤᱫᱚ ᱵᱮᱥᱤᱜᱮ ᱞᱟᱹᱭᱮᱜᱼᱟᱭ ᱠᱤᱱᱛᱩ ᱟᱢᱫᱚ ᱠᱟᱹᱡ ᱠᱚᱢ ᱦᱩᱭᱩᱜ ᱛᱟᱢᱟ ᱠᱟᱨᱚᱱ ᱪᱮᱫᱟᱜ ᱥᱮ ᱱᱩᱱᱟᱹᱜ ᱪᱟᱞᱟᱣ ᱞᱟᱹᱜᱤᱫ ᱛᱮᱫᱚ ᱱᱩᱱᱟᱹᱜ ᱯᱚᱭᱥᱟ ᱱᱩᱱᱟᱹᱜ ᱠᱟᱹᱣᱰᱤ ᱫᱚ ᱵᱟᱝ ᱦᱟᱛᱟᱣ ᱦᱩᱭᱩᱜ ᱠᱟᱱᱟ ᱠᱟᱨᱚᱱ ᱵᱟᱝ ᱞᱟᱜᱟᱜᱼᱟ ᱠᱟᱨᱚᱱ ᱟᱢᱫᱚ ᱠᱟᱹᱡ ᱠᱚᱢ ᱞᱮᱠᱷᱟᱱ ᱫᱚ ᱠᱟᱹᱡ ᱵᱷᱟᱹᱜᱤ ᱠᱚᱜᱼᱟ ᱠᱟᱨᱚᱱ ᱟᱢᱟᱜ ᱠᱮᱵᱽ ᱞᱮ ᱵᱩᱠ ᱞᱟᱹᱜᱤᱫᱼᱟ ᱥᱮ ᱚᱱᱟ ᱠᱷᱟᱹᱛᱤᱨ ᱱᱤᱭᱟᱹᱜᱮ ᱠᱩᱠᱞᱤ ᱛᱟᱦᱮᱸ ᱠᱟᱱᱟ ᱡᱮ ᱟᱞᱮᱫᱚ ᱯᱩᱱ ᱦᱚᱲ ᱯᱩᱱ ᱦᱚᱲ ᱞᱮ ᱪᱟᱞᱟᱜᱼᱟ ᱪᱟᱞᱟᱜ ᱟᱞᱮ ᱢᱩᱠᱩᱴᱢᱚᱱᱤᱯᱩᱨ ᱚᱸᱰᱮ ᱪᱟᱞᱟᱣ ᱠᱟᱛᱮᱜ ᱧᱮᱞ ᱵᱟᱲᱟ ᱠᱟᱛᱮᱜ ᱰᱮᱢ ᱠᱚ ᱧᱮᱞ ᱠᱟᱛᱮᱜ ᱦᱟᱱᱟ ᱫᱷᱟᱨᱮ ᱱᱟᱹᱣᱠᱟᱹ ᱨᱮ ᱫᱮᱡ ᱯᱟᱨᱚᱢ ᱠᱟᱛᱮᱜ ᱟᱹᱰᱤ ᱠᱩᱪᱷᱩ ᱧᱮᱞ ᱞᱟᱹᱜᱤᱫ ᱢᱮᱱᱟᱜᱼᱟ ᱱᱚᱸᱰᱮ ᱡᱩᱫᱤ ᱟᱵᱟᱨ ᱟᱹᱭᱩᱵᱚᱜᱼᱟ ᱱᱚᱰᱮ ᱜᱮ ᱛᱟᱦᱮᱱ ᱦᱩᱭᱩᱜᱼᱟ ᱛᱟᱨᱯᱚᱨᱮ ᱟᱨᱚ ᱞᱮ ᱢᱚᱱᱮ ᱠᱟᱫᱟ ᱡᱮ ᱚᱡᱳᱫᱽᱫᱷᱟ ᱞᱮ ᱪᱞᱟᱜᱼᱟ ᱚᱡᱳᱫᱽᱫᱷᱟ ᱪᱟᱞᱟᱣ ᱠᱟᱛᱮᱜ ᱚᱸᱰᱮ ᱵᱩᱨᱩ ᱞᱮ ᱧᱮᱞᱟ ᱯᱷᱳᱴᱳ ᱠᱚ ᱛᱩᱞᱟᱹᱣ ᱛᱩᱞᱟᱹᱣ ᱨᱮᱱᱟᱜ ᱵᱮᱯᱟᱨ ᱢᱮᱱᱟᱜᱼᱟ ᱚᱱᱟ ᱦᱚᱛᱮᱡᱛᱮ ᱞᱟᱹᱭᱮᱜ ᱛᱟᱦᱮᱱᱟᱹᱧ ᱠᱟᱹᱡ ᱠᱮᱵᱽ ᱵᱩᱠ ᱟᱞᱮ ᱚᱱᱟᱜᱮ ᱠᱟᱹᱡ ᱠᱟᱹᱣᱰᱤ ᱠᱚ ᱠᱚᱢ ᱚᱠᱚᱡ ᱦᱟᱛᱟᱣ ᱞᱮᱠᱷᱟᱱ ᱠᱟᱹᱡ ᱵᱷᱟᱜᱮ ᱠᱚᱜᱼᱟ ᱱᱤᱭᱟᱹ ᱠᱚ ᱟᱹᱰᱤ ᱠᱤᱪᱷᱩ ᱧᱮᱞ ᱛᱮᱱᱟᱜ ᱢᱮᱱᱟᱜᱼᱟ ᱵᱟᱨᱥᱤᱝ ᱯᱮ ᱢᱟᱦᱟ ᱞᱮ ᱛᱟᱦᱮᱱᱟ ᱤᱱᱟᱹᱜᱮ ᱟᱨᱠᱤ ᱠᱮᱵᱽ ᱦᱚᱸ ᱯᱩᱨᱟᱹ ᱵᱩᱠ ᱠᱷᱟᱡ ᱫᱚ ᱚᱱᱟᱜᱮ ᱟᱫᱚ ᱠᱚᱢ ᱞᱮᱠᱷᱟᱱ ᱠᱟᱹᱡ ᱵᱷᱟᱜᱮ ᱠᱚᱜᱼᱟ